ᱟᱵᱩ ᱢᱟᱱᱣᱟ ᱫᱚ ᱱᱤᱭᱟᱹ ᱪᱟᱥ ᱞᱟᱹᱜᱤᱫ ᱫᱚ ᱟᱹᱰᱤ ᱟᱴᱜᱤ ᱞᱟᱹᱠᱛᱤᱭᱟ ᱪᱮᱫᱟᱜ ᱥᱮ ᱟᱵᱩᱫᱚ ᱪᱟᱥ ᱟᱨᱡᱟᱣ ᱠᱟᱛᱮᱫ ᱡᱟᱦᱟᱸ ᱵᱩ ᱡᱚᱜᱟᱲᱟ ᱥᱟᱨᱟ ᱵᱚᱪᱷᱚᱨ ᱵᱩ ᱡᱚᱜᱟᱲᱟ ᱡᱚᱢ ᱧᱩ ᱠᱟᱛᱮᱫ ᱵᱚ ᱵᱟᱧᱪᱟᱣ ᱵᱩ ᱛᱟᱦᱮᱱᱟ ᱟᱨ ᱠᱚᱲᱟ ᱦᱚᱯᱚᱱ ᱠᱚᱫᱚ ᱟᱨᱚ ᱚᱱᱟ ᱵᱟᱫ ᱫᱤᱭᱮᱦᱚᱸ ᱠᱟᱹᱢᱤ ᱢᱮᱱᱟᱜ ᱟᱠᱟᱫᱟ ᱠᱚᱲᱟ ᱦᱚᱯᱚᱱ ᱡᱮᱢᱚᱱ ᱫᱟᱜ ᱡᱟᱹᱯᱩᱛ ᱫᱤᱱ ᱚᱲᱟᱜ ᱠᱩ ᱫᱟᱯᱟ ᱱᱟᱦᱮᱞ ᱠᱩ ᱡᱩᱛᱟ ᱟᱲᱤᱠᱩ ᱞᱟᱜᱼᱟ ᱜᱟᱹᱪᱷᱤᱠᱩ ᱛᱩᱫᱟ ᱟᱨ ᱠᱩᱲᱤ ᱦᱚᱯᱚᱱᱫᱚ ᱱᱚᱠᱟ ᱚᱲᱟᱜ ᱨᱮ ᱠᱟᱹᱢᱤ ᱥᱟᱹᱛ ᱠᱟᱛᱮᱫ ᱫᱟᱠᱟ ᱩᱛᱩ ᱟᱵᱟᱨ ᱫᱟᱠᱟ ᱠᱩ ᱩᱛᱩᱠᱩ ᱤᱥᱤᱱ ᱠᱟᱛᱮᱫ ᱟᱵᱟᱨ ᱦᱩᱲᱩ ᱨᱚᱦᱚᱭ ᱥᱮ ᱵᱟᱹᱫ ᱵᱟᱹᱭᱦᱟᱹᱲ ᱛᱮᱠᱩ ᱢᱚᱸᱰᱦᱟ ᱪᱟᱞᱟᱜᱼᱟ ᱟᱫᱩ ᱟᱵᱩ ᱢᱟᱱᱣᱟ ᱫᱚ ᱪᱟᱥ ᱞᱟᱹᱜᱤᱫ ᱫᱚ ᱟᱹᱰᱤ ᱟᱴᱜᱤ ᱞᱟᱹᱠᱛᱤ ᱠᱟᱱᱟ ᱵᱟᱵᱩ ᱪᱟᱥ ᱞᱮᱠᱷᱟᱱ ᱫᱚ ᱪᱮᱠᱟᱛᱮᱵᱩᱱ ᱵᱟᱧᱪᱟᱜᱼᱟ ᱚᱱᱟᱛᱮ ᱰᱷᱤᱨᱜᱤ ᱪᱟᱥᱫᱚ ᱫᱚᱨᱠᱟᱨᱟ